ᱦᱮᱞᱳ ᱚᱠᱚᱭ ᱦᱳᱭ

ᱟᱪᱷᱟ

ᱢᱮᱱᱟᱜᱼᱟ ᱟᱫᱚ ᱟᱵᱚᱱᱟᱜ ᱵᱮᱢᱟᱨ ᱪᱮᱫ ᱞᱮᱠᱟᱱ ᱵᱮᱢᱟᱨ ᱠᱟᱱᱟ ᱡᱮᱛᱮ ᱞᱮᱠᱟᱱᱟᱜ ᱯᱷᱮᱥᱮᱞᱮᱴᱤ ᱜᱮ ᱢᱮᱱᱟᱜᱼᱟ ᱱᱚᱰᱮ ᱦᱚᱸ ᱟᱨ ᱴᱟᱠᱟ ᱯᱩᱭᱥᱟᱹ ᱦᱚᱸ ᱩᱱᱟᱹᱜ ᱫᱚ ᱵᱟᱭ ᱞᱟᱜᱟᱜᱼᱟ ᱟᱹᱵᱤᱱᱟᱜ ᱵᱮᱢᱟᱨ ᱪᱮᱫ ᱞᱮᱠᱟᱱᱟᱜ ᱵᱮᱢᱟᱨ ᱠᱟᱱᱟ ᱚᱱᱟ ᱫᱚ ᱟᱹᱵᱤᱱ ᱵᱟᱹᱵᱤᱱ ᱞᱟᱹᱭ ᱞᱮᱠᱷᱟᱱ ᱟᱹᱞᱤᱧ ᱦᱚᱸ ᱪᱮᱫ ᱞᱮᱠᱟ ᱨᱮᱞᱤᱧ ᱴᱷᱤᱠᱟᱹᱭᱟ ᱚᱱᱟᱵᱤᱱ ᱞᱟᱹᱭ ᱞᱮᱠᱷᱟᱱ ᱟᱹᱞᱤᱧ ᱦᱚᱸ ᱞᱤᱧ ᱞᱟᱹᱭ ᱫᱟᱲᱮᱭᱟᱜᱼᱟ ᱠᱤ ᱯᱷᱮᱥᱮᱞᱤᱴᱤ ᱢᱮᱱᱟᱜᱼᱟ ᱥᱮ ᱵᱟᱹᱱᱩᱜᱼᱟ ᱟᱪᱷᱟ ᱟᱪᱷᱟ ᱴᱤᱭᱩᱢᱟᱨ ᱢᱟ ᱢᱟᱱᱮ ᱠᱤ ᱡᱟᱦᱟᱸ ᱠᱚ ᱞᱟᱹᱭᱟ ᱨᱟᱱ ᱛᱮᱢᱟ ᱩᱱᱟᱹᱜ ᱢᱟ ᱵᱟᱭ ᱵᱮᱥᱚᱜ ᱞᱤᱠᱤᱱ ᱚᱱᱟ ᱞᱟᱹᱜᱤᱫ ᱛᱮ ᱫᱚ ᱥᱤᱡᱟᱨ ᱦᱩᱭᱩᱜᱼᱟ ᱟᱨ ᱴᱷᱤᱠ ᱫᱚ ᱚᱱᱠᱟ ᱚᱯᱟᱨᱮᱥᱚᱱ ᱦᱩᱭᱩᱜᱼᱟ ᱟᱨ ᱚᱱᱟ ᱨᱮᱱᱟᱜ ᱵᱮᱵᱚᱥᱛᱟ ᱠᱚᱫᱚ ᱡᱚᱛᱚ ᱢᱮᱱᱟᱜᱼᱟ ᱟᱨ ᱴᱟᱠᱟ ᱯᱩᱭᱥᱟᱹ ᱠᱚᱫᱚ ᱩᱱᱟᱹᱜ ᱫᱚ ᱵᱟᱭ ᱞᱟᱜᱟᱜᱼᱟ ᱠᱚᱢ ᱛᱮᱜᱮ ᱦᱩᱭᱩᱜᱼᱟ ᱡᱚᱫᱤ ᱠᱤ ᱱᱮᱛᱟᱨ ᱢᱟ ᱟᱵᱚ ᱮᱞᱟᱡᱽ ᱵᱟᱠᱷᱨᱟ ᱦᱚᱸ ᱤᱭᱟᱹ ᱦᱮᱱᱟᱜᱼᱟ ᱥᱮ ᱠᱟᱨᱰ ᱠᱚ ᱵᱮᱱᱟᱣ ᱠᱟᱜ ᱠᱷᱟᱱ ᱫᱚ ᱢᱟᱱᱮ ᱟᱫᱷᱟ ᱞᱟᱜᱟᱜᱼᱟ ᱟᱨ ᱟᱫᱷᱟ ᱤᱭᱟᱹ ᱛᱮᱜᱮ ᱦᱩᱭ ᱜᱚᱫᱚᱜᱼᱟ ᱦᱮᱸ ᱦᱮᱸ ᱟᱪᱷᱟ ᱦᱮᱸ ᱴᱷᱤᱠ ᱜᱮᱭᱟ ᱟᱹᱵᱤᱱ ᱥᱚᱢᱚᱭ ᱧᱟᱢ ᱠᱟᱛᱮ ᱦᱤᱡᱩᱜ ᱵᱤᱱ ᱟᱹᱞᱤᱧ ᱞᱤᱧ ᱛᱟᱦᱮᱱᱟ ᱰᱮᱞᱤ ᱜᱮ ᱟᱹᱵᱤᱱ ᱡᱟᱦᱟᱸ ᱛᱤᱱ ᱨᱮᱜᱮ ᱦᱮᱡ ᱠᱟᱛᱮ ᱟᱹᱞᱤᱧ ᱥᱟᱶ ᱵᱤᱱ ᱧᱟᱯᱟᱢ ᱫᱟᱲᱮᱭᱟᱜᱼᱟ ᱡᱟᱜᱟ ᱫᱚ ᱵᱮᱥᱤ ᱥᱟᱺᱜᱤᱧ ᱫᱚ ᱵᱟᱝ ᱠᱟᱱᱟ ᱡᱟᱢᱥᱮᱫᱽᱯᱩᱨ

ᱟᱪᱷᱟ ᱴᱷᱤᱠ ᱜᱮᱭᱟ